ᱟᱵᱚᱨᱮᱱ ᱜᱤᱫᱽᱨᱟᱹ ᱠᱚ ᱤᱥᱠᱩᱞ ᱨᱮᱠᱚ ᱯᱟᱲᱦᱟᱜ ᱠᱟᱱ ᱛᱟᱵᱳᱱᱟ ᱟᱨ ᱱᱚᱣᱟ ᱤᱥᱠᱩᱞ ᱨᱮ ᱟᱵᱚᱣᱟᱜ ᱟᱵᱚᱣᱟᱜ ᱵᱷᱟᱥᱟ ᱛᱮᱭᱟᱜ ᱯᱟᱲᱦᱟᱣ ᱥᱤᱞᱮᱵᱟᱥ ᱨᱮ ᱛᱟᱦᱮᱸ ᱫᱚ ᱡᱟᱹᱨᱩᱲ ᱠᱟᱱᱟ ᱪᱮᱫᱟᱜ ᱡᱮ ᱟᱵᱚᱨᱮᱱ ᱜᱤᱫᱽᱨᱟᱹ ᱦᱚᱸ ᱟᱵᱚᱣᱟᱜ ᱟᱭᱢᱟ ᱨᱚᱠᱚᱢ ᱥᱤᱞᱮᱵᱟᱥ ᱨᱮᱭᱟᱜ ᱟᱵᱚᱣᱟᱜ ᱦᱚᱲ ᱥᱮ ᱥᱟᱱᱛᱟᱞ ᱨᱮᱭᱟᱜ ᱥᱤᱞᱮᱵᱟᱥ ᱨᱮ ᱟᱭᱢᱟ ᱨᱚᱠᱚᱢ ᱪᱮᱫ ᱨᱮᱭᱟᱜ ᱢᱮᱱᱟᱜᱼᱟ ᱟᱫᱚ ᱱᱩᱠᱩ ᱜᱤᱫᱽᱨᱟᱹ ᱠᱚ ᱡᱩᱫᱤ ᱱᱚᱣᱟ ᱠᱚ ᱪᱮᱫ ᱫᱟᱲᱮᱭᱟᱜ ᱠᱷᱟᱡ ᱫᱚ ᱛᱟᱦᱚᱞᱮ ᱟᱵᱚ ᱦᱚᱲ ᱦᱚᱯᱚᱱᱟᱜ ᱟᱭᱢᱟ ᱠᱤᱪᱷᱩ ᱠᱚ ᱠᱚᱨᱟᱣ ᱫᱟᱲᱮᱭᱟᱜᱼᱟ ᱟᱨ ᱚᱠᱚᱭ ᱠᱚ ᱵᱟᱠᱚ ᱪᱮᱫ ᱞᱮᱫᱟ ᱩᱱᱠᱩ ᱫᱚ ᱦᱚᱲ ᱦᱚᱯᱚᱱ ᱫᱚ ᱪᱤᱠᱟᱹᱛᱮᱠᱚ ᱦᱩᱭ ᱞᱮᱱᱟ ᱟᱨ ᱱᱩᱠᱩ ᱜᱚᱜᱚᱼᱵᱟᱵᱟ ᱠᱚ ᱫᱩᱞᱟᱹᱲ ᱠᱚ ᱨᱮᱭᱟᱜ ᱟᱨ ᱜᱚᱜᱚᱼᱵᱟᱵᱟ ᱠᱚ ᱽᱟᱭᱢᱟ ᱨᱚᱠᱚᱢ ᱥᱟᱨᱦᱟᱣ ᱮᱢᱟ ᱠᱚ ᱨᱮᱭᱟᱜ ᱱᱩᱠᱩ ᱜᱤᱫᱽᱨᱟᱹ ᱫᱚ ᱪᱮᱫ ᱦᱩᱭᱩᱜ ᱛᱟᱠᱚᱣᱟ